ᱦᱮᱸ ᱚᱠᱚᱭ ᱪᱮᱫ ᱚᱸᱻ ᱦᱚᱸ ᱟᱨ ᱪᱮᱫ ᱞᱟᱹᱠᱛᱤ ᱢᱟᱱᱮ ᱡᱟᱦᱟᱱᱟᱜ ᱦᱟᱛᱟᱣ ᱨᱮᱱᱟᱜ ᱢᱮᱱᱟᱜᱼᱟ ᱟᱹᱵᱤᱱ ᱡᱟᱦᱟ ᱞᱮᱠᱟᱱᱟᱜ ᱵᱤᱱ ᱢᱮᱱᱟ ᱚᱱᱠᱟᱱᱟᱜ ᱜᱮ ᱢᱮᱱᱟᱜᱼᱟ ᱟᱨ ᱚᱱᱟ ᱠᱷᱚᱱ ᱰᱷᱮᱨᱟᱜ ᱵᱮᱱ ᱧᱟᱢ ᱠᱟᱱ ᱠᱷᱟᱡ ᱚᱱᱠᱟᱱᱟᱜ ᱦᱚᱸ ᱢᱮᱱᱟᱜ ᱜᱮᱭᱟ ᱦᱳᱭ ᱚᱱᱠᱟ ᱢᱮᱱᱟᱜᱼᱟ ᱟᱹᱵᱤᱱ ᱡᱟᱦᱟᱸ ᱞᱮᱠᱟᱱᱟᱜ ᱢᱟᱞᱟ ᱠᱚ ᱯᱷᱩᱞᱤ ᱠᱚ ᱪᱮᱫ ᱯᱟᱜᱽᱨᱟ ᱠᱚᱵᱮᱱ ᱧᱟᱢ ᱠᱟᱱᱟ ᱚᱱᱠᱟᱱᱟᱜ ᱢᱮᱱᱟᱜᱼᱟ ᱟᱨ ᱚᱱᱟ ᱠᱷᱚᱱ ᱵᱷᱮᱜᱟᱨᱟᱜ ᱵᱮᱱ ᱧᱟᱢ ᱠᱟᱱ ᱠᱷᱟᱱ ᱫᱚ ᱚᱱᱠᱟᱱᱟᱜ ᱦᱚᱸ ᱢᱮᱱᱟᱜ ᱜᱮᱭᱟ ᱟᱨ ᱥᱳᱱᱟ ᱨᱮᱱᱟᱜ ᱢᱟᱞᱟ ᱢᱮᱱᱟᱜ ᱜᱮᱭᱟ ᱟᱨ ᱚᱠᱟ ᱪᱮᱫ ᱞᱮᱠᱟᱱᱟᱜ ᱵᱮᱱ ᱧᱟᱢ ᱠᱟᱱᱟ ᱮᱱᱠᱷᱟᱡ ᱚᱱᱠᱟ ᱦᱤᱥᱟᱹᱵ ᱞᱤᱧ ᱞᱟᱹᱭ ᱟᱹᱵᱤᱱᱟ ᱤᱧ ᱯᱚᱸᱪᱤᱥ ᱦᱟᱡᱟᱨ ᱥᱮᱜ ᱛᱤᱨᱤᱥ ᱦᱟᱡᱟᱨ ᱚᱱᱠᱟ ᱢᱮᱱᱟᱜᱼᱟ ᱟᱨ ᱚᱱᱟ ᱠᱷᱚᱱ ᱰᱷᱮᱨᱟᱜ ᱦᱚᱸ ᱢᱮᱱᱟᱜ ᱜᱮᱭᱟ ᱟᱹᱥᱤ ᱦᱟᱡᱟᱨ ᱠᱚ ᱚᱱᱠᱟ ᱚᱱᱠᱟ ᱦᱮᱵᱤ ᱫᱷᱟᱨᱟᱼᱟᱜ ᱵᱮᱱ ᱦᱟᱛᱟᱣ ᱠᱷᱟᱱ ᱫᱚ ᱟᱨ ᱨᱩᱯᱟᱹ ᱨᱮᱱᱟᱝ ᱯᱟᱡᱚᱠ ᱠᱚᱫᱚ ᱢᱮᱱᱟᱜ ᱜᱮᱭᱟ ᱟᱨ ᱦᱳᱭ ᱟᱨ ᱚᱠᱟ ᱞᱮᱠᱟᱱᱟᱜ ᱵᱤᱱ ᱠᱷᱚᱡᱚᱜ ᱠᱟᱱᱟ ᱚᱱᱟ ᱦᱚᱸ ᱞᱟᱹᱭ ᱟᱹᱞᱤᱧ ᱵᱮᱱ ᱮᱱᱠᱷᱟᱱ ᱚᱱᱟ ᱦᱤᱥᱟᱹᱵ ᱞᱤᱧ ᱞᱟᱹᱭ ᱟᱹᱵᱤᱱᱟ ᱦᱳᱭ ᱤᱱᱠᱟᱱᱟᱜ ᱢᱮᱱᱟᱜ ᱜᱮᱭᱟ ᱟᱨ ᱦᱳᱭ ᱤᱱᱠᱟᱹ ᱢᱮᱱᱟᱜ ᱜᱮᱭᱟ ᱟᱹᱵᱤᱱ ᱚᱠᱟ ᱞᱮᱠᱟᱱᱟᱜ ᱵᱤᱱ ᱠᱩᱥᱤᱭᱟᱜᱼᱟ ᱧᱮᱞ ᱵᱤᱱ ᱦᱮᱡ ᱠᱟᱛᱮ ᱜᱮ ᱦᱟᱸᱜ ᱚᱠᱟ ᱞᱮᱠᱟᱱᱟᱜ ᱵᱤᱱ ᱠᱩᱥᱤᱭᱟᱜ ᱠᱟᱱᱟ ᱟᱨ ᱫᱟᱢ ᱠᱚᱫᱚ ᱱᱟᱦᱟᱜ ᱤᱱᱠᱷᱟᱹ ᱚᱱᱮ ᱞᱤᱧ ᱞᱟᱹᱭ ᱵᱟᱲᱟ ᱟᱜ ᱵᱮᱱᱟ ᱤᱱᱠᱟᱹ ᱚᱱᱟ ᱵᱟᱹᱲᱛᱤ ᱥᱮᱜ ᱜᱮ ᱢᱮᱱᱟᱜᱼᱟ ᱦᱟᱱᱛᱮ ᱜᱮ ᱦᱳᱭ ᱟᱪᱪᱷᱟ ᱦᱳᱭ ᱟᱹᱵᱤᱱ ᱚᱠᱟ ᱥᱚᱢᱚᱭ ᱨᱮᱵᱮᱱ ᱥᱚᱢᱚᱭᱚᱜ ᱠᱟᱱᱟ ᱚᱱᱟ ᱨᱮᱜᱮ ᱦᱟᱸᱜ ᱦᱤᱡᱩᱜ ᱵᱤᱱ ᱟᱨᱚᱱᱠᱟᱱᱟᱜ ᱠᱚᱦᱚᱸ ᱞᱤᱧ ᱫᱮᱠᱷᱟᱣ ᱟᱹᱵᱤᱱᱟ ᱟᱨ ᱟᱹᱵᱤᱱ ᱧᱮᱞ ᱵᱤᱱ ᱡᱟᱦᱟᱱᱟᱜ ᱵᱮᱱ ᱠᱩᱥᱤᱭᱟᱜᱼᱟ ᱛᱚ ᱚᱱᱟ ᱧᱮᱞ ᱠᱟᱛᱮ ᱟᱹᱞᱤᱧ ᱦᱟᱸᱜ ᱞᱤᱧ ᱞᱟᱹᱭ ᱟᱹᱵᱤᱱᱟ ᱳᱡᱚᱱ ᱠᱚ ᱤᱭᱟᱹ ᱵᱟᱲᱟ ᱠᱟᱛᱮ ᱦᱟᱸᱜ ᱦᱳᱭ ᱦᱳᱭ ᱟᱹᱵᱤᱱ ᱦᱤᱡᱩᱜ ᱵᱤᱱ ᱟᱹᱞᱤᱧ ᱦᱚᱸᱞᱤᱧ ᱧᱮᱞᱟ ᱚᱱᱠᱟᱱᱟᱜ ᱠᱚ ᱢᱮᱱᱟᱜ ᱟᱥᱮ ᱵᱟᱝ ᱟᱨ ᱵᱟᱹᱱᱩᱜ ᱠᱷᱟᱱ ᱫᱚ ᱢᱟᱜᱟᱣ ᱦᱩᱭᱩᱜᱼᱟ ᱵᱟᱦᱨᱮ ᱫᱤᱥᱚᱢ ᱥᱮᱫ ᱠᱷᱚᱱ ᱦᱚᱸ ᱟᱞᱮ ᱡᱟᱦᱟᱸ ᱤᱭᱟᱹ ᱠᱚ ᱢᱮᱱᱟᱜᱼᱟ ᱚᱸᱰᱮ ᱠᱷᱚᱱ ᱦᱚᱸ ᱦᱳᱭ ᱤᱱᱠᱟᱹ ᱟᱹᱵᱤᱱ ᱡᱟᱦᱟᱸ ᱞᱮᱠᱟᱱᱟᱜ ᱵᱮᱱ ᱧᱟᱢ ᱠᱟᱱᱟ ᱚᱱᱠᱟᱱᱟᱜ ᱫᱚ ᱢᱮᱱᱟᱜ ᱜᱮᱭᱟ ᱦᱳᱭ ᱢᱟ ᱛᱚᱵᱮ ᱴᱷᱤᱠ ᱜᱮᱭᱟ